ᱵᱤᱨᱵᱷᱩᱢ ᱦᱚᱱᱚᱛ ᱨᱮᱭᱟᱜ ᱠᱚᱞᱮᱡᱽ ᱫᱚ ᱦᱩᱭᱩᱜ ᱠᱟᱱᱟ ᱵᱤᱥᱥᱚᱵᱷᱟᱨᱚᱛᱤ ᱤᱭᱩᱱᱤᱵᱷᱟᱨᱥᱤᱴᱤ ᱠᱚᱞᱮᱡᱽ ᱯᱩᱨᱱᱤᱫᱮᱵᱤ ᱜᱟᱨᱞᱥ ᱠᱚᱞᱮᱡᱽ ᱚᱸ ᱥᱤᱣᱲᱤ ᱠᱚᱞᱮᱡᱽ ᱡᱚᱭᱫᱮᱵᱽ ᱠᱚᱞᱮᱡᱽ ᱟᱨ ᱚᱱᱟ ᱨᱮᱱᱟᱜ ᱯᱷᱤᱥ ᱫᱚ ᱦᱟᱛᱟᱣ ᱫᱟᱠᱚ ᱮᱠ ᱦᱟᱡᱟᱨ ᱟᱴᱥᱚ ᱯᱚᱸᱪᱟᱥᱤ ᱴᱟᱠᱟ ᱠᱟᱛᱮ ᱟᱨ ᱥᱟᱵᱽᱡᱮᱹᱠᱴ ᱫᱚ ᱦᱩᱭᱩᱜ ᱠᱟᱱᱟ ᱦᱤᱥᱴᱨᱤ ᱟᱨ ᱯᱷᱤᱡᱤᱠᱮᱞ ᱮᱰᱩᱠᱮᱥᱚᱱ ᱵᱟᱝᱞᱟ ᱤᱝᱞᱤᱥ ᱟᱨ ᱡᱟᱦᱟᱸᱭ ᱠᱚᱫᱚ ᱥᱟᱭᱮᱱᱥ ᱱᱤᱭᱮ ᱠᱚ ᱯᱟᱲᱦᱟᱜ ᱜᱮᱭᱟ ᱚᱸ ᱤᱛᱤᱦᱟᱸᱥ ᱫᱚ ᱤᱧ ᱫᱚ ᱟᱹᱰᱤ ᱟᱸᱴᱤᱧ ᱠᱩᱥᱤᱭᱟᱜ ᱜᱮᱭᱟ